ᱟᱞᱮ ᱥᱩᱨ ᱥᱩᱯᱩᱨ ᱨᱮᱫᱚ ᱵᱚᱨᱫᱷᱚᱢᱟᱱ ᱨᱮᱜᱮ ᱚᱱᱟᱛᱷ ᱟᱥᱨᱚᱢ ᱫᱚ ᱢᱮᱱᱟᱜᱼᱟ ᱢᱚᱱᱮ ᱠᱚᱨᱚ ᱡᱟᱦᱟᱸᱭ ᱨᱮᱱ ᱜᱚᱼᱵᱟᱵᱟ ᱵᱟᱹᱱᱩᱜ ᱠᱚᱛᱟ ᱠᱚᱣᱟ ᱴᱩᱣᱟᱹᱨ ᱜᱮᱭᱟ ᱠᱚ ᱩᱱᱠᱩ ᱜᱤᱫᱽᱨᱟᱹ ᱜᱮ ᱚᱸᱰᱮ ᱫᱚᱠᱚ ᱵᱷᱚᱨᱛᱤ ᱠᱚᱣᱟ ᱯᱟᱲᱦᱟᱣ ᱦᱚᱸᱠᱚ ᱢᱚᱡᱽ ᱜᱮᱠᱚ ᱯᱟᱲᱦᱟᱣ ᱦᱚᱪᱚ ᱠᱚᱣᱟ ᱡᱚᱛᱱᱚ ᱦᱚᱸᱠᱚ ᱡᱚᱛᱱᱚ ᱠᱚᱣᱟ ᱠᱚ ᱦᱮᱸ ᱢᱚᱡᱽ ᱜᱮᱠᱚ ᱯᱳᱲᱟᱥᱳᱱᱟ ᱢᱚᱡᱽ ᱜᱮᱠᱚ ᱪᱮᱫ ᱟᱠᱚ ᱠᱟᱱᱟ ᱚᱱᱟᱛᱷ ᱜᱤᱫᱽᱨᱟᱹ ᱟᱨ ᱱᱚᱣᱟ ᱡᱟᱶᱟᱭ ᱦᱚᱸ ᱚᱸᱰᱮ ᱠᱷᱚᱱ ᱜᱮᱠᱚ ᱡᱟᱶᱟᱭ ᱠᱚᱣᱟ ᱡᱟᱶᱟᱭ ᱵᱟᱹᱦᱩ ᱠᱚᱣᱟ ᱠᱚ ᱚᱱᱟ ᱟᱥᱨᱚᱢ ᱠᱷᱚᱱ ᱜᱮ ᱟᱨ ᱵᱨᱤᱫᱽᱫᱷᱟ ᱟᱥᱨᱚᱢ ᱦᱚᱸ ᱢᱮᱱᱟᱜᱼᱟ ᱡᱟᱦᱟᱸᱭ ᱠᱚ ᱜᱤᱫᱽᱨᱟᱹ ᱵᱟᱠᱚ ᱧᱮᱞᱮᱫ ᱠᱚᱣᱟ ᱜᱚᱼᱵᱟᱵᱟ ᱩᱱᱠᱩ ᱠᱚ ᱛᱟᱦᱮᱱ ᱜᱮᱭᱟ ᱛᱟᱨᱯᱚᱨᱮ ᱡᱟᱦᱟᱸᱭ ᱠᱚᱨᱮᱱ ᱜᱤᱫᱽᱨᱟᱹ ᱠᱚ ᱥᱟᱺᱜᱤᱧ ᱥᱟᱺᱜᱤᱧ ᱨᱮᱠᱚ ᱪᱟᱹᱠᱨᱤᱭᱮᱫᱟ ᱩᱱᱠᱩ ᱠᱚᱦᱚᱸ ᱜᱚᱼᱵᱟᱵᱟ ᱦᱮᱡ ᱠᱟᱛᱮᱫ ᱵᱟᱠᱚ ᱧᱮᱞ ᱫᱟᱲᱮᱭᱟᱠᱚᱣᱟ ᱩᱱᱠᱩ ᱠᱚᱦᱚᱸ ᱠᱚ ᱚᱱᱟ ᱠᱚᱨᱮ ᱠᱚ ᱛᱟᱦᱮᱱ ᱜᱮᱭᱟ ᱵᱷᱚᱨᱛᱤ ᱠᱚᱜᱮᱭᱟ ᱠᱚ ᱟᱨ ᱢᱚᱡᱽ ᱜᱮ ᱡᱚᱢ ᱧᱩ ᱠᱚᱠᱚ ᱮᱢᱟ ᱠᱚᱣᱟ ᱢᱚᱡᱽ ᱜᱮᱠᱚ ᱧᱮᱞ ᱠᱚᱜᱮᱭᱟ ᱡᱚᱛᱱᱚ ᱠᱚ ᱜᱮᱭᱟ ᱠᱚ ᱛᱟᱦᱮᱱ ᱜᱮᱭᱟ ᱠᱚ